ᱪᱟᱥᱦᱚᱨᱟ ᱪᱮᱛᱟᱱᱨᱮ ᱟᱢ ᱪᱤᱠᱟᱹᱛᱮ ᱨᱟᱹᱥᱠᱟᱹ ᱦᱮᱡᱼᱟᱫ ᱢᱮᱭᱟ ᱟᱨ ᱱᱚᱣᱟ ᱪᱮᱫᱞᱮᱠᱟᱛᱮᱢ ᱢᱚᱱᱮᱭᱟ ᱢᱤᱫᱴᱮᱱ ᱢᱟᱹᱱᱢᱤ ᱱᱚᱣᱟ ᱪᱟᱥᱦᱚᱨᱟ ᱦᱚᱛᱮᱛᱮ ᱟᱭᱟᱜ ᱡᱤᱭᱚᱱᱮ ᱠᱷᱟᱸᱰᱟᱣ ᱫᱟᱲᱮᱭᱟᱜᱼᱟ ᱢᱟᱹᱱᱢᱤᱫᱚ ᱪᱟᱥᱫᱚ ᱫᱤᱱᱟᱹᱢᱜᱮᱛᱟᱠᱚ ᱛᱟᱦᱮᱱᱟ ᱟᱨ ᱱᱚᱣᱟ ᱪᱟᱥᱦᱚᱨᱟ ᱨᱮᱫᱚ ᱡᱟᱦᱟᱸ ᱛᱤᱱᱟᱹᱜᱮᱢ ᱪᱟᱥ ᱨᱮᱦᱚᱸ ᱡᱟᱦᱟᱱᱟᱜ ᱵᱟᱹᱲᱤᱡ ᱵᱟᱭ ᱦᱩᱭᱩᱜᱼᱟ ᱟᱨ ᱪᱟᱥ ᱠᱷᱟᱱᱮᱢᱫᱚ ᱡᱟᱦᱟᱸᱛᱤᱥ ᱚᱲᱟᱜᱨᱮ ᱡᱟᱦᱟᱱᱟᱜ ᱵᱟᱭ ᱛᱟᱦᱮᱱᱟ ᱛᱳ ᱡᱚᱢᱼᱧᱩ ᱵᱟᱭ ᱛᱟᱦᱮᱱᱟ ᱛᱳ ᱡᱟᱦᱟᱸ ᱪᱟᱥᱠᱟᱜᱟᱢ ᱛᱳ ᱚᱱᱟ ᱛᱟᱦᱮᱱ ᱜᱮᱭᱟ ᱟᱨ ᱵᱟᱡᱟᱨ ᱠᱟᱹᱢᱤ ᱠᱷᱚᱱᱫᱚ ᱪᱟᱥ ᱠᱟᱹᱢᱤᱜᱮ ᱟᱞᱜᱟᱦᱟ ᱟᱨ ᱪᱟᱥ ᱠᱟᱹᱢᱤᱨᱮᱫᱚ ᱪᱟᱥ ᱠᱟᱛᱮᱫ ᱦᱳᱭ ᱱᱚᱝᱠᱟ ᱞᱚ ᱠᱥᱟᱱ ᱢᱮᱱᱟᱜ ᱜᱮᱭᱟ ᱪᱟᱥᱨᱮᱫᱚ ᱫᱟᱜ ᱵᱟᱭ ᱧᱩᱨᱟ ᱵᱟᱸᱫᱽᱨᱮ ᱧᱩᱨ ᱜᱮᱭᱟ ᱯᱷᱤᱨ ᱵᱷᱤ ᱡᱟᱦᱟᱸ ᱛᱤᱱᱟᱹᱜ ᱦᱩᱭᱩᱜᱼᱟ ᱛᱳ ᱚᱱᱟᱛᱮ ᱟᱵᱚᱣᱟᱜ ᱡᱤᱭᱚᱱᱵᱚ ᱠᱷᱟᱸᱰᱟᱣ ᱫᱟᱲᱮᱭᱟᱜᱼᱟ ᱟᱨ ᱪᱟᱥᱫᱚ ᱟᱵᱚᱣᱟᱫᱚ ᱛᱤᱥᱦᱚᱸ ᱡᱟᱦᱟᱸᱭ ᱵᱟᱠᱚ ᱦᱟᱛᱟᱣ ᱫᱟᱲᱮᱭᱟᱜᱼᱟ ᱪᱟᱥᱨᱮᱫᱚ ᱟᱵᱚᱫᱚ ᱛᱤᱥᱦᱚᱸ ᱡᱟᱦᱟᱱᱟᱜ ᱞᱚᱠᱥᱟᱱ ᱛᱟᱦᱮᱱ ᱜᱮᱭᱟ ᱞᱮᱠᱤᱱ ᱚᱱᱟ ᱪᱟᱥᱠᱟᱜ ᱠᱷᱟᱱᱮᱢ ᱚᱱᱟ ᱡᱟᱦᱟᱸᱛᱤᱥ ᱟᱵᱚ ᱯᱩᱭᱥᱟᱹᱠᱚ ᱵᱟᱭ ᱦᱩᱭᱩᱜᱼᱟ ᱛᱳ ᱚᱱᱟ ᱦᱩᱲᱩᱠᱚ ᱟᱹᱠᱷᱨᱤᱧ ᱠᱟᱛᱮᱫ ᱵᱚ ᱚᱱᱟ ᱯᱩᱭᱥᱟᱹᱵᱚ ᱟᱹᱜᱩ ᱫᱟᱲᱮᱭᱟᱜᱼᱟ ᱟᱨ ᱡᱟᱦᱟᱸ ᱪᱟᱥ ᱠᱟᱹᱢᱤᱠᱟᱱᱟ ᱚᱱᱟ ᱪᱟᱥ ᱦᱩᱲᱩ ᱪᱟᱥ ᱪᱟᱵᱟ ᱠᱟᱛᱮᱫᱦᱚᱸ ᱡᱟᱦᱟᱱᱟᱜ ᱟᱲᱟᱜᱠᱚ ᱥᱟᱠᱟᱢᱠᱚ ᱪᱟᱥ ᱫᱟᱲᱮᱭᱟᱜᱼᱟᱢ ᱛᱳ ᱚᱱᱟ ᱴᱷᱮᱱ ᱠᱷᱚᱱᱦᱚᱸ ᱟᱹᱰᱤ ᱯᱷᱟᱭᱫᱟ ᱢᱮᱱᱟᱜᱟᱼᱟ ᱚᱸᱰᱮ ᱠᱷᱚᱱᱛᱟᱢ ᱡᱟᱦᱟᱸᱛᱤᱱᱟᱹᱜ ᱜᱮ ᱟᱢᱟᱜ ᱠᱷᱚᱨᱪᱟ ᱛᱟᱦᱮᱱᱟ ᱚᱲᱟᱜ ᱨᱮᱱᱟᱝ ᱚᱱᱟ ᱦᱤᱡᱩᱜᱼᱟ ᱟᱲᱟᱜᱠᱚ ᱥᱟᱠᱟᱢᱠᱚᱢ ᱟᱹᱠᱷᱨᱤᱧ ᱞᱮᱠᱷᱟᱱ ᱜᱮᱛᱚ ᱚᱱᱟ ᱨᱮᱱᱟᱝ ᱡᱚᱛᱚᱱᱟᱜ ᱦᱤᱡᱩᱜᱼᱟ ᱪᱟᱥ ᱠᱷᱟᱱᱮᱢ ᱟᱨ ᱪᱟᱥ ᱜᱮ ᱵᱟᱢ ᱪᱟᱥᱟ ᱮᱱᱠᱷᱟᱱ ᱚᱱᱟᱠᱚ ᱪᱤᱠᱟᱹᱢ ᱵᱮᱯᱟᱨᱟ ᱟᱨ ᱪᱟᱥ ᱠᱟᱹᱢᱤᱫᱚ ᱟᱵᱚᱫᱚ ᱚᱠᱚᱭᱦᱚᱸ ᱵᱟᱠᱚ ᱨᱮᱡᱵᱚᱱᱟ ᱪᱟᱥᱫᱚ ᱡᱟᱦᱟᱸᱨᱮᱜᱮᱢ ᱪᱟᱥ ᱫᱟᱲᱮᱭᱟᱜᱼᱟ ᱟᱢᱟᱜ ᱡᱟᱭᱜᱟᱨᱮᱜᱮ ᱠᱷᱟᱹᱞᱤ ᱮᱴᱟᱜ ᱦᱚᱲᱟᱜ ᱡᱟᱭᱜᱟᱨᱮᱫᱚ ᱵᱟᱝ ᱟᱨ ᱮᱴᱟᱜ ᱦᱚᱲᱟᱜ ᱡᱟᱭᱜᱟᱨᱮᱢ ᱪᱟᱥᱠᱷᱟᱱ ᱠᱟᱹᱴᱤᱡ ᱠᱩᱞᱤ ᱠᱟᱛᱮᱫᱠᱚ ᱪᱟᱥᱟ ᱟᱨ ᱚᱱᱟ ᱡᱟᱦᱟᱸᱞᱮᱠᱟ ᱪᱟᱥ ᱠᱟᱹᱢᱤᱫᱚ ᱟᱵᱚ ᱱᱤᱛᱚᱜ ᱦᱩᱲᱩᱠᱚ ᱨᱟᱠᱟᱵ ᱵᱟᱲᱟ ᱠᱟᱛᱮᱱ ᱫᱟᱞ ᱵᱟᱲᱟ ᱠᱟᱛᱮᱱ ᱯᱷᱤᱨ ᱚᱱᱟᱠᱚ ᱥᱟᱯᱷᱟ ᱵᱟᱲᱟᱭᱟᱵᱚ ᱚᱱᱟᱠᱚᱵᱚ ᱵᱟᱭᱟ ᱤᱱᱟᱹᱯᱚᱨᱮ ᱛᱤᱥᱤᱠᱚᱵᱚ ᱪᱟᱥᱟ ᱨᱟᱦᱮᱲᱠᱚ ᱠᱟᱹᱥᱟᱹᱨᱤᱠᱚ ᱛᱩᱲᱤᱠᱚ ᱚᱱᱠᱟ ᱟᱹᱰᱤ ᱰᱷᱮᱨ ᱦᱮᱱᱟᱜᱟᱼᱟ ᱛᱚ ᱚᱱᱟ ᱞᱟᱹᱜᱤᱫᱛᱮ ᱪᱟᱥ ᱠᱟᱹᱢᱤᱫᱚ ᱤᱧᱫᱚᱧ ᱠᱩᱥᱤᱭᱟᱜᱼᱟ ᱟᱨ ᱪᱟᱥᱫᱚ ᱦᱚᱲᱫᱚ ᱵᱟᱠᱚ ᱨᱮᱡᱤᱧᱟ ᱤᱧᱟᱹᱜ ᱡᱟᱦᱟᱸ ᱪᱟᱥ ᱛᱟᱦᱮᱱᱟ ᱟᱨ ᱡᱟᱦᱟᱸᱞᱮᱠᱟ ᱥᱚᱨᱠᱟᱨᱦᱚᱸ ᱚᱱᱟᱫᱚ ᱵᱟᱭ ᱤᱫᱤ ᱫᱟᱲᱮᱭᱟᱜᱼᱟ ᱟᱨ ᱪᱟᱥ ᱠᱟᱹᱢᱤᱨᱮᱫᱚ ᱤᱧᱟᱹᱜ ᱤᱧᱫᱚ ᱚᱱᱟᱜᱮ ᱢᱚᱱᱮ ᱢᱮᱱᱟᱜᱼᱟ ᱠᱤ ᱪᱟᱥ ᱠᱷᱟᱱᱮᱢᱫᱚ ᱫᱤᱱᱜᱮᱢ ᱡᱚᱢᱟ ᱟᱨ ᱪᱟᱥ ᱡᱚᱵᱽ ᱡᱚᱵᱽ ᱡᱚᱢᱠᱚ ᱵᱟᱭ ᱦᱩᱭᱩᱜᱼᱟ ᱛᱳ ᱩᱱ ᱡᱚᱦᱚᱜ ᱡᱚᱢᱠᱚ ᱛᱟᱦᱮᱱ ᱜᱮᱭᱟ ᱦᱩᱲᱩᱠᱚ ᱛᱟᱦᱮᱱ ᱠᱷᱟᱱᱜᱮ ᱡᱚᱢ ᱛᱟᱦᱮᱱᱟ ᱤᱧᱟᱹᱜᱫᱚ ᱤᱱᱟᱹᱜᱮ ᱢᱮᱱ ᱢᱮᱱᱟᱜᱼᱟ ᱠᱤ ᱪᱟᱥᱫᱚ ᱤᱧ ᱞᱟᱹᱜᱤᱫ ᱛᱮᱫᱚ ᱵᱮᱥ ᱜᱮᱭᱟ